ᱦᱳᱭ ᱤᱧ ᱢᱟᱡᱷᱮ ᱢᱟᱡᱷᱮ ᱥᱳᱥᱟᱞ ᱢᱤᱰᱤᱭᱟ ᱠᱚᱨᱮ ᱯᱷᱳᱴᱳ ᱠᱚᱧ ᱯᱳᱥᱴ ᱜᱮᱭᱟ ᱪᱮᱫᱟᱜ ᱥᱮ ᱟᱞᱮ ᱚᱠᱟ ᱚᱠᱟ ᱥᱚᱢᱚᱭ ᱫᱚ ᱫᱤᱥᱳᱢ ᱫᱟᱬᱟᱱ ᱞᱮ ᱥᱮᱱᱚᱜ ᱜᱮᱭᱟ ᱟᱨ ᱱᱟᱯᱟᱭ ᱱᱟᱯᱟᱭ ᱡᱟᱭᱜᱟ ᱠᱚ ᱧᱮᱞ ᱜᱮᱭᱟᱞᱮ ᱟᱨ ᱚᱸᱰᱮ ᱱᱟᱯᱟᱭ ᱱᱟᱯᱟᱭ ᱡᱟᱭᱜᱟ ᱠᱚᱨᱮᱱᱟᱜ ᱯᱷᱳᱴᱳ ᱠᱚᱞᱮ ᱛᱩᱞᱟᱹᱣ ᱜᱮᱭᱟ ᱟᱨ ᱤᱧᱟᱹᱜ ᱪᱷᱚᱵᱤ ᱠᱚᱦᱚᱧ ᱛᱩᱞᱟᱹᱣ ᱛᱟᱦᱮᱱ ᱜᱮ ᱱᱚᱣᱟ ᱠᱚ ᱪᱷᱚᱵᱤ ᱤᱧ ᱦᱳᱣᱟᱴᱥᱥᱮᱯ ᱤᱱᱥᱴᱟᱜᱨᱟᱢ ᱥᱮ ᱯᱷᱮᱥᱵᱩᱠ ᱠᱚᱨᱮᱧ ᱯᱳᱥᱴ ᱛᱟᱦᱮᱱ ᱜᱮ ᱱᱚᱣᱟ ᱪᱷᱚᱵᱤ ᱱᱚᱣᱟ ᱦᱚᱛᱮᱡ ᱛᱤᱧ ᱯᱳᱥᱴ ᱛᱟᱦᱮᱱ ᱜᱮ ᱡᱟᱛᱮ ᱱᱚᱣᱟ ᱪᱷᱚᱵᱤ ᱧᱮᱞ ᱠᱟᱛᱮᱫ ᱦᱚᱲ ᱠᱚ ᱵᱩᱡᱷᱟᱹᱣ ᱫᱟᱲᱮᱭᱟᱜᱼᱢᱟ ᱱᱚᱣᱟ ᱠᱚ ᱡᱟᱭᱜᱟ ᱪᱮᱫ ᱞᱮᱠᱟ ᱧᱮᱞᱚᱜ ᱠᱟᱱᱟ ᱥᱮ ᱪᱮᱫ ᱞᱮᱠᱟᱱᱟ ᱱᱚᱣᱟ ᱠᱚ ᱡᱟᱭᱜᱟ ᱨᱮ ᱪᱮᱫ ᱠᱚ ᱢᱮᱱᱟᱜᱼᱟ ᱟᱨ ᱪᱮᱫ ᱠᱚ ᱥᱮᱪᱮᱫ ᱡᱚᱱᱟᱜ ᱢᱮᱱᱟᱜᱼᱟ ᱥᱮ ᱵᱟᱲᱟᱭ ᱡᱚᱝᱼᱟᱜ ᱢᱮᱱᱟᱜᱼᱟ ᱟᱨ ᱤᱧ ᱚᱱᱟᱠᱚ ᱡᱟᱭᱜᱟ ᱨᱤᱧ ᱥᱮᱱ ᱠᱟᱱᱟ ᱱᱚᱣᱟ ᱠᱚ ᱞᱟᱹᱭ ᱞᱟᱹᱜᱤᱫ ᱛᱮᱦᱚᱸ ᱤᱧ ᱢᱟᱡᱷᱮ ᱢᱟᱡᱷᱮ ᱪᱷᱚᱵᱤ ᱫᱚᱧ ᱯᱳᱥᱴ ᱜᱮᱭᱟ ᱥᱳᱥᱟᱞ ᱢᱤᱰᱤᱭᱟ ᱨᱮ